ᱥᱟᱨᱟ ᱫᱤᱱ ᱨᱮᱫᱚ ᱟᱫᱚ ᱟᱹᱰᱤ ᱟᱭᱢᱟ ᱠᱟᱹᱢᱤ ᱨᱮ ᱞᱟᱜᱟᱜᱼᱟ ᱚᱱᱟ ᱢᱟᱲᱟᱝ ᱤᱧ ᱞᱟᱹᱭᱟ ᱫᱟᱜ ᱪᱷᱟᱲᱟ ᱫᱚ ᱟᱵᱚ ᱵᱟᱵᱚᱱ ᱵᱟᱧᱪᱟᱣ ᱫᱟᱲᱮᱭᱟᱜᱼᱟ ᱚᱱᱮ ᱠᱟᱛᱷᱟ ᱨᱮᱜᱮ ᱢᱮᱱᱟᱜᱼᱟ ᱫᱟᱜ ᱜᱮ ᱛᱟᱵᱚᱱ ᱡᱤᱵᱚᱱ ᱪᱮᱫᱟᱜ ᱥᱮ ᱫᱟᱜ ᱵᱟᱵᱚᱱ ᱧᱩ ᱞᱮᱠᱷᱟᱱ ᱵᱟᱵᱚᱱ ᱛᱟᱦᱮᱸ ᱫᱟᱲᱮᱭᱟᱜᱼᱟ ᱫᱟᱜ ᱵᱟᱠᱷᱟᱱ ᱪᱟᱥᱼᱵᱟᱥ ᱵᱟᱝ ᱦᱩᱭᱩᱜᱼᱟ ᱟᱨ ᱫᱟᱜ ᱵᱟᱠᱷᱟᱱ ᱡᱤᱭᱟᱹᱞᱤ ᱦᱚᱸ ᱵᱟᱠᱚ ᱵᱟᱧᱪᱟᱣ ᱫᱟᱲᱮᱭᱟᱜᱼᱟ ᱡᱤᱵᱼᱡᱤᱭᱟᱹᱞᱤ ᱪᱤᱞᱤ ᱦᱚᱸ ᱵᱟᱠᱚ ᱵᱟᱧᱪᱟᱣ ᱫᱟᱲᱮᱭᱟᱜᱼᱟ ᱫᱟᱜ ᱫᱚ ᱫᱚᱨᱠᱟᱨ ᱜᱮᱭᱟ ᱚᱱᱟ ᱜᱮ ᱟᱨᱠᱤ ᱤᱥᱤᱱᱟᱵᱚ ᱫᱟᱜ ᱛᱮ ᱡᱚᱢ ᱟᱵᱚ ᱫᱟᱜ ᱛᱮ ᱫᱟᱜ ᱵᱚ ᱧᱩᱭᱮᱫᱟ ᱟᱨ ᱫᱟᱜ ᱛᱮᱵᱚ ᱩᱢ ᱯᱟᱭᱨᱟᱜ ᱠᱟᱱᱟ ᱫᱟᱜ ᱛᱮᱵᱚ ᱪᱟᱥ ᱵᱟᱥᱮᱫᱟ ᱫᱟᱜ ᱛᱮ ᱰᱟᱝᱨᱤ ᱢᱮᱨᱚᱢ ᱫᱟᱜ ᱠᱚ ᱧᱩᱭᱮᱫᱟ ᱟᱨ ᱟᱹᱰᱤ ᱨᱚᱠᱚᱢ ᱟᱹᱰᱤ ᱨᱚᱠᱚᱢ ᱠᱟᱹᱢᱤ ᱚᱱᱟ ᱜᱤᱧ ᱢᱮᱱᱟ ᱫᱟᱜ ᱫᱚ ᱮᱠᱫᱚᱢ ᱫᱚᱢᱮ ᱜᱮ ᱫᱚᱨᱠᱟᱨ ᱜᱮᱭᱟ ᱟᱹᱰᱤ ᱜᱮ ᱞᱟᱹᱠᱛᱤ ᱜᱮᱭᱟ ᱫᱟᱜ ᱜᱮ ᱛᱟᱵᱚᱱ ᱡᱤᱭᱚᱱ ᱫᱟᱜ ᱪᱷᱟᱲᱟ ᱫᱚ ᱪᱮᱫ ᱠᱟᱹᱢᱤ ᱦᱚᱸ ᱵᱟᱝ ᱞᱟᱦᱟᱜᱼᱟ ᱚᱱᱟ ᱜᱮ